ᱤᱧᱟᱹᱜ ᱦᱩᱱᱟᱹᱨ ᱢᱮᱱᱟᱜᱼᱟ ᱯᱟᱲᱦᱟᱣ ᱤᱧ ᱚᱞ ᱯᱟᱲᱦᱟᱣ ᱨᱮ ᱢᱚᱱᱮ ᱢᱮᱱᱟᱜᱼᱟ ᱯᱟᱲᱦᱟᱣᱤᱧ ᱵᱮᱥᱜᱤᱧ ᱯᱟᱲᱦᱟᱣ ᱟᱜ ᱟᱹᱰᱤ ᱡᱳᱨ ᱢᱚᱱᱮ ᱞᱟᱜᱟᱼᱟ ᱯᱟᱲᱦᱟᱣ ᱨᱮ ᱟᱨ ᱡᱟᱦᱟᱱᱟᱜ ᱠᱷᱮᱞ ᱠᱚᱨᱮᱦᱚᱸ ᱡᱟᱦᱟᱸ ᱞᱮᱠᱟ ᱯᱷᱩᱴᱵᱚᱞ ᱠᱷᱮᱞ ᱠᱚᱦᱚᱸ ᱢᱤᱫᱴᱟᱱ ᱦᱩᱱᱟᱹᱨ ᱠᱟᱱ ᱜᱮᱭᱟᱛᱤᱧ ᱠᱨᱤᱠᱮᱴ ᱠᱚᱦᱚᱸ ᱠᱷᱮᱞ ᱵᱟᱲᱟ ᱟᱠᱟᱜ ᱤᱧ ᱯᱷᱩᱴᱵᱚᱞ ᱠᱚᱧ ᱠᱷᱮᱞ ᱵᱟᱲᱟ ᱟᱠᱟᱫ ᱜᱮᱭᱟ ᱠᱚᱢ ᱥᱚᱢ ᱡᱟᱹᱥᱛᱤ ᱫᱚ ᱵᱟᱝᱜᱮ ᱟᱫᱚ ᱚᱱᱟ ᱠᱚᱨᱮᱦᱚᱸ ᱦᱩᱱᱟᱹᱨ ᱢᱮᱱᱟᱜᱼᱟ ᱟᱨ ᱞᱩᱜᱽᱲᱤ ᱠᱚᱧ ᱥᱤᱞᱟᱹᱭ ᱵᱟᱲᱟ ᱟᱠᱟᱜᱼᱟ ᱚᱱᱟ ᱠᱚ ᱦᱚᱸ ᱟᱹᱰᱤ ᱠᱩᱥᱤ ᱜᱤᱧ ᱵᱩᱡᱷᱟᱹᱣᱟ ᱟᱨᱦᱚᱸ ᱵᱟᱭᱤᱠ ᱠᱚ ᱥᱠᱩᱴᱤ ᱠᱚ ᱪᱟᱹᱞᱩ ᱟᱠᱟᱫᱤᱧ ᱚᱱᱟ ᱠᱚᱨᱮᱦᱚᱸ ᱦᱩᱱᱟᱹᱨ ᱢᱮᱱᱟᱜᱼᱟ ᱟᱨ ᱦᱚᱸ ᱚᱱᱟ ᱠᱷᱚᱱᱟᱜ ᱵᱟᱹᱲᱛᱤ ᱱᱤᱛᱚᱜ ᱟᱨ ᱦᱚᱸ ᱠᱟᱨ ᱜᱟᱹᱰᱤ ᱠᱚ ᱦᱚᱸ ᱪᱟᱹᱞᱩ ᱥᱟᱹᱱᱟᱧᱟ ᱟᱫᱚ ᱚᱠᱚᱭ ᱪᱮᱫ ᱢᱮᱭᱟᱭ ᱠᱟᱨ ᱜᱟᱹᱰᱤ ᱠᱚᱫᱚ ᱡᱟᱦᱟᱸᱭ ᱪᱮᱫ ᱢᱮᱭᱟᱭ ᱛᱚᱵᱮ ᱟᱱᱟᱜ ᱮᱢ ᱫᱟᱲᱮᱭᱟᱜᱼᱟ ᱚᱱᱟ ᱠᱚᱨᱮᱦᱚᱸ ᱟᱹᱰᱤᱜᱮ ᱦᱩᱱᱟᱹᱨ ᱛᱤᱧ ᱫᱚ ᱢᱮᱱᱟᱜᱼᱟ ᱟᱨ ᱤᱧ ᱡᱚᱛᱚᱣᱟᱜ ᱨᱮᱜᱮ ᱦᱩᱱᱟᱹᱨ ᱫᱚ ᱛᱟᱦᱮᱸ ᱦᱚᱸ ᱞᱟᱹᱠᱛᱤ ᱠᱟᱱᱟ ᱟᱨ ᱢᱚᱱᱮ ᱞᱟᱜᱟᱜᱼᱟ ᱡᱚᱛᱚᱣᱟᱜ ᱤᱧ ᱫᱟᱲᱮᱭᱟᱜᱼᱢᱟ ᱫᱟᱹᱲ ᱠᱚᱨᱮᱦᱚᱸ ᱦᱩᱱᱟᱹᱨ ᱢᱮᱱᱟᱜᱼᱟ ᱟᱹᱰᱤ ᱜᱮ ᱫᱟᱹᱲ ᱥᱟᱱᱟᱧᱟ ᱨᱟᱱᱤᱧᱟᱹᱧ ᱟᱨ ᱴᱟᱹᱰᱤ ᱫᱤᱱ ᱜᱮ ᱢᱟᱱᱮ ᱥᱮᱛᱟᱜ ᱦᱚᱸ ᱞᱮ ᱥᱮᱱᱚᱜ ᱜᱮᱭᱟ ᱨᱟᱱᱤᱝ ᱛᱮ ᱟᱨ ᱫᱟᱹᱲ ᱵᱟᱲᱟ ᱟᱹᱜᱩᱭᱟᱞᱮ ᱢᱟᱱᱮ ᱫᱚᱨᱠᱟᱨ ᱦᱚᱸ ᱠᱟᱱᱟ ᱡᱚ ᱤᱧ ᱡᱟᱦᱟᱸ ᱪᱤᱠᱟᱹ ᱢᱮᱱᱟ ᱯᱮᱠᱴᱤᱥ ᱢᱚᱛᱞᱚᱵ ᱤᱭᱟᱹ ᱡᱳᱜᱟ ᱢᱚᱛᱞᱚᱵ ᱮᱠᱥᱟᱨᱥᱟᱭᱤᱡᱽ ᱚᱱᱟ ᱠᱚᱦᱚᱸ ᱫᱚᱨᱠᱟᱨ ᱜᱮᱭᱟ ᱚᱱᱟ ᱠᱚᱨᱮᱦᱚᱸ ᱢᱮᱱᱟ ᱮᱠᱥᱟᱨᱥᱟᱭᱤᱡᱽ ᱟᱹᱧ